ᱟᱞᱮᱭᱟᱜ ᱚᱲᱟᱜ ᱨᱮ ᱦᱚᱸᱜᱼᱚᱭ ᱡᱮᱨᱮᱲ ᱥᱟᱯᱷᱟ ᱠᱟᱛᱮ ᱥᱚᱨᱦᱟᱭ ᱨᱮᱞᱮ ᱯᱳᱸᱰᱟ ᱯᱳᱸᱰ ᱠᱟᱛᱮ ᱚᱱᱟ ᱪᱮᱛᱟᱱ ᱨᱮ ᱪᱤᱛᱟᱹᱨ ᱠᱚ ᱱᱚᱠᱥᱟᱞᱮ ᱟᱸᱠᱟᱣᱟ ᱱᱚᱠᱥᱟ ᱟᱸᱠᱟᱣ ᱠᱟᱛᱮᱫ ᱪᱮᱨᱦᱟ ᱥᱟᱺᱦᱤᱡ ᱧᱮᱞᱚᱜᱼᱟ ᱟᱨ ᱪᱮᱨᱦᱟ ᱥᱟᱺᱦᱤᱡ ᱧᱮᱞ ᱞᱮᱱᱠᱷᱟᱱ ᱟᱹᱰᱤ ᱢᱚᱡᱽ ᱜᱮ ᱚᱲᱟᱜ ᱫᱩᱣᱟᱹᱨ ᱦᱚᱸ ᱧᱮᱞᱚᱜᱼᱟ ᱱᱟᱯᱟᱭ ᱥᱟᱺᱦᱤᱡ ᱚᱱᱟ ᱵᱟᱦᱟ ᱤᱭᱟᱹ ᱠᱟᱛᱮᱫ ᱟᱨᱚᱢ ᱨᱚᱝᱟᱜᱼᱟ ᱟᱨᱮᱢ ᱤᱭᱟᱹᱭᱟ ᱱᱟᱯᱟᱭ ᱜᱮ ᱧᱮᱞᱚᱜᱼᱟ ᱧᱮᱞ ᱠᱟᱛᱮᱫ ᱦᱚᱸᱜᱼᱚᱭ ᱚᱱᱟᱛᱮ ᱦᱚᱲ ᱦᱚᱸᱠᱚ ᱧᱮᱧᱮᱞ ᱦᱚᱸᱠᱚ ᱦᱤᱡᱩᱜᱼᱟ ᱜᱮᱭᱟ ᱞᱟᱹᱭᱟᱠᱚ ᱤᱥ ᱟᱹᱰᱤ ᱡᱩᱛ ᱧᱮᱞᱚᱜ ᱠᱟᱱᱟ ᱛᱚ ᱟᱹᱰᱤ ᱪᱮᱨᱦᱟ ᱟᱹᱰᱤ ᱢᱚᱡᱽ ᱠᱚ ᱞᱟᱹᱭᱟ ᱟᱨ ᱤᱧᱨᱮᱱ ᱟᱹᱭᱩᱼᱵᱟᱵᱟ ᱦᱚᱸᱠᱤᱱ ᱞᱟᱹᱭᱟ ᱤᱥ ᱟᱹᱰᱤ ᱪᱮᱨᱦᱟ ᱧᱞᱚᱜ ᱠᱟᱱᱟ ᱛᱚ ᱚᱱᱟᱛᱮ ᱟᱨᱚ ᱮᱴᱟᱜ ᱟᱛᱳ ᱨᱮᱱ ᱯᱟᱥᱟᱯᱟᱹᱥᱤ ᱟᱛᱳ ᱨᱮᱱ ᱦᱚᱸᱠᱚ ᱞᱟᱹᱭ ᱜᱮᱭᱟ ᱮᱱᱟ ᱟᱹᱰᱤ ᱡᱩᱛᱮᱢ ᱡᱩᱛ ᱠᱟᱫᱟ ᱪᱚᱥᱮ ᱟᱞᱮ ᱚᱲᱟᱜ ᱠᱟᱹᱴᱤᱡ ᱤᱭᱟᱹ ᱦᱚᱴᱚ ᱠᱟᱜ ᱢᱮ ᱱᱚᱠᱥᱟ ᱦᱚᱴᱚ ᱠᱟᱜ ᱢᱮ ᱚᱱᱟᱛᱮ ᱦᱚᱸᱜᱼᱚᱭ ᱮᱴᱟᱜ ᱟᱛᱳ ᱥᱮᱫᱦᱚᱸ ᱪᱟᱞᱟᱣ ᱠᱟᱛᱮᱫ ᱚᱱᱠᱟ ᱯᱮᱲᱟ ᱯᱟᱹᱲᱦᱟᱹ ᱠᱚᱣᱟᱜ ᱦᱚᱸ ᱵᱤᱦᱟᱹ ᱵᱟᱯᱞᱟ ᱠᱚᱨᱮ ᱡᱚᱠᱷᱚᱱ ᱠᱚ ᱨᱚᱝ ᱦᱚᱪᱚᱭᱟ ᱩᱱ ᱥᱮᱱ ᱠᱟᱛᱮᱫ ᱚᱱᱠᱟ ᱱᱚᱠᱥᱟ ᱠᱟᱛᱮ ᱤᱭᱟᱹ ᱠᱟᱛᱟ ᱠᱚ ᱦᱩᱭᱩᱜᱼᱟ ᱟᱫᱚᱠᱚ ᱞᱟᱹᱭᱟ ᱤᱥ ᱟᱹᱰᱤ ᱪᱮᱨᱦᱟ ᱧᱮᱞᱚᱜ ᱠᱟᱱᱟ ᱛᱚ ᱚᱱᱟ ᱤᱭᱟᱹᱛᱮ ᱠᱤᱪᱷᱩ ᱠᱟᱹᱴᱤᱡ ᱟᱹᱰᱤ ᱢᱚᱱᱮ ᱠᱚᱦᱚᱸ ᱤᱭᱟᱹ ᱥᱟᱺᱦᱤᱡ ᱵᱩᱡᱷᱟᱹᱜᱼᱟ ᱜᱚᱨᱚᱵᱽ ᱥᱟᱺᱦᱤᱡ ᱟᱨ ᱚᱱᱟ ᱠᱷᱟᱹᱛᱤᱨᱛᱮ ᱦᱚᱸᱜᱼᱚᱭ ᱯᱟᱥᱟᱯᱟᱥᱤ ᱦᱚᱲ ᱦᱚᱸ ᱟᱨ ᱟᱹᱭᱩᱼᱵᱟᱵᱟ ᱦᱚᱸ ᱟᱹᱰᱤ ᱡᱳᱨ ᱠᱚ ᱥᱟᱨᱦᱟᱣᱤᱧᱟᱹ ᱞᱟᱹᱭᱟᱠᱚ ᱟᱵᱟᱨ ᱟᱨᱚ ᱱᱚᱝᱠᱟ ᱜᱮ ᱡᱮᱢᱚᱱ ᱱᱚᱠᱥᱟ ᱫᱟᱲᱮᱭᱟᱜ ᱢᱟ ᱱᱚᱠᱥᱟ ᱫᱟᱲᱮᱭᱟᱜ ᱢᱟ ᱚᱱᱟᱛᱮ ᱞᱟᱹᱭᱫᱟ ᱤᱭᱟᱹ ᱠᱟᱛᱮᱫ ᱞᱮ ᱡᱮᱨᱮᱲ ᱥᱟᱯᱟ ᱠᱟᱛᱮᱫ ᱵᱟᱦᱟ ᱥᱚᱨᱦᱟᱭ ᱫᱚᱞᱮ ᱱᱚᱠᱥᱟᱭ ᱜᱮᱭᱟ ᱟᱨ ᱤᱭᱟᱹ ᱫᱚᱞᱮ ᱟᱸᱠᱟᱣ ᱜᱮᱭᱟ ᱵᱟᱦᱟ ᱫᱚ ᱟᱨ ᱨᱚᱝ ᱠᱚᱦᱚᱸ ᱚᱱᱠᱟ ᱜᱮ ᱱᱟᱱᱟᱦᱩᱱᱟᱹᱨ ᱜᱮᱞᱮ ᱞᱟᱜᱟᱣᱟᱜ ᱜᱮᱭᱟ ᱱᱟᱱᱟᱦᱩᱱᱟᱹᱨ ᱨᱚᱝᱛᱮᱢ ᱤᱭᱟᱹ ᱞᱮᱠᱷᱟᱱ ᱚᱲᱟᱜ ᱫᱩᱣᱟᱹᱨ ᱦᱚᱸ ᱱᱟᱯᱟᱭ ᱢᱚᱡᱽ ᱧᱮᱞᱚᱜᱼᱟ ᱥᱟᱡᱟᱣ ᱥᱟᱺᱦᱤᱡ ᱟᱨ ᱡᱟᱦᱟᱸ ᱠᱷᱚᱱᱟᱜ ᱦᱚᱸ ᱟᱹᱰᱤ ᱠᱚᱭᱚᱜ ᱞᱮᱠᱷᱟᱱ ᱢᱮᱸᱫ ᱠᱚᱦᱚᱸ ᱡᱮᱸᱜᱮᱫ ᱥᱟᱺᱦᱤᱡ ᱧᱮᱞᱚᱜᱼᱟ ᱟᱨ ᱢᱚᱱᱮ ᱠᱚᱦᱚᱸ ᱨᱟᱣᱟᱞ ᱥᱟᱺᱦᱤᱡ ᱚᱲᱟᱜ ᱫᱩᱣᱟᱹᱨ ᱯᱷᱟᱨᱪᱟ ᱵᱟᱝ ᱛᱟᱦᱮᱸᱞᱮᱱᱠᱷᱟᱱ ᱵᱟᱦᱟ ᱠᱚ ᱩᱱᱟᱹᱜ ᱤᱭᱟᱹ ᱥᱟᱺᱦᱤᱡ ᱫᱚ ᱵᱟᱝ ᱧᱮᱞᱚᱜᱼᱟ ᱟᱨᱮᱢ ᱱᱚᱠᱥᱟᱣᱟᱜ ᱠᱷᱟᱱ ᱫᱚ ᱡᱟᱦᱟᱸᱞᱮᱠᱟ ᱜᱮ ᱢᱚᱱᱮ ᱠᱚᱦᱚᱸ ᱟᱹᱰᱤ ᱨᱟᱣᱟᱞ ᱥᱟᱺᱦᱤᱡ ᱮᱢ ᱵᱩᱡᱷᱟᱹᱣᱟ ᱟᱨ ᱢᱚᱱᱮ ᱠᱚᱦᱚᱸ ᱟᱹᱰᱤ ᱫᱤᱞ ᱫᱟᱲᱮ ᱥᱟᱺᱦᱤᱡ ᱜᱮ ᱵᱩᱡᱷᱟᱹᱜᱼᱟ ᱟᱨ ᱢᱚᱱᱮ ᱨᱮᱦᱚᱸ ᱨᱟᱹᱥᱠᱟᱹ ᱵᱩᱡᱷᱟᱹᱜᱼᱟ ᱟᱨ ᱦᱚᱲ ᱦᱚᱸᱠᱚ ᱞᱟᱹᱭ ᱵᱟᱲᱟᱭᱟ ᱥᱮ ᱟᱹᱰᱤ ᱪᱮᱨᱦᱟ ᱤᱭᱟᱹ ᱥᱟᱺᱦᱤᱡᱜᱮ ᱵᱩᱡᱷᱟᱹᱜᱼᱟ ᱤᱭᱟᱹᱜᱮ ᱫᱤᱞ ᱫᱟᱲᱮ ᱜᱚᱨᱚᱵᱽ ᱥᱟᱺᱦᱤᱡᱜᱮ ᱟᱹᱭᱠᱟᱹᱜᱼᱟ